ᱦᱚᱸ ᱯᱟᱲᱦᱟᱣ ᱤᱧ ᱠᱩᱥᱤᱭᱟᱜᱼᱟ ᱟᱫᱚ ᱚᱱᱟ ᱢᱩᱫᱽᱨᱮ ᱤᱧ ᱢᱤᱫᱴᱤᱡ ᱥᱟᱛᱟᱢ ᱤᱧ ᱠᱩᱥᱤᱭᱟᱜᱼᱟ ᱚᱱᱟ ᱫᱚ ᱥᱟᱬᱮᱥ ᱠᱟᱱᱟ ᱚᱱᱟ ᱯᱟᱲᱦᱟᱣ ᱤᱧ ᱟᱹᱰᱤ ᱠᱩᱥᱤᱧ ᱵᱩᱡᱷᱟᱹᱣᱟ ᱟᱨ ᱥᱟᱨᱟ ᱜᱷᱟᱹᱲᱤ ᱯᱟᱲᱦᱟᱣ ᱥᱟᱹᱱᱟᱧᱟ ᱚᱱᱟᱜᱮ ᱟᱨ ᱵᱟᱨ ᱵᱟᱨ ᱚᱱᱟᱜᱮ ᱯᱟᱲᱦᱟᱣ ᱥᱟᱱᱟᱧᱟ ᱟᱨ ᱚᱱᱟ ᱯᱟᱲᱦᱟᱣ ᱠᱟᱛᱮ ᱤᱧ ᱟᱹᱰᱤᱜᱟᱱ ᱱᱚᱝᱠᱟ ᱪᱮᱫᱚᱜ ᱞᱮᱠᱟᱱᱟᱜ ᱪᱮᱫ ᱵᱩᱡᱷᱟᱹᱣ ᱠᱟᱜ ᱟᱹᱧ ᱟᱨ ᱵᱟᱰᱟᱭ ᱠᱟᱜ ᱟᱹᱧ ᱚᱱᱟ ᱯᱟᱲᱦᱟᱣ ᱠᱟᱛᱮ ᱚᱱᱟᱛᱮ ᱤᱧᱫᱚ ᱥᱟᱬᱮᱥ ᱥᱟᱛᱟᱢ ᱫᱚ ᱥᱟᱨᱟ ᱜᱷᱟᱹᱲᱤᱡ ᱯᱟᱲᱦᱟᱣ ᱥᱟᱱᱟᱭᱤᱧᱟ ᱟᱨ ᱚᱱᱟ ᱯᱟᱲᱦᱟᱣ ᱜᱮ ᱤᱧᱫᱚ ᱵᱮᱹᱥ ᱤᱧ ᱵᱩᱡᱷᱟᱹᱣᱟ ᱢᱟ ᱮᱱᱠᱷᱟᱱ ᱤᱧᱫᱚ ᱞᱟᱹᱭ ᱵᱩᱡᱷᱟᱹᱣ ᱠᱮᱜᱼᱟ ᱤᱧᱟᱹᱜ ᱠᱩᱥᱤᱭᱟᱱ ᱥᱟᱛᱟᱢ ᱫᱚ ᱥᱟᱬᱮᱥ ᱥᱟᱛᱟᱢ ᱠᱟᱱᱟ